ᱦᱮᱸ ᱤᱧᱟᱹᱜ ᱴᱚᱴᱷᱟ ᱨᱮ ᱥᱠᱩᱞ ᱢᱮᱱᱟᱜᱼᱟ ᱠᱚᱞᱮᱡᱽ ᱢᱮᱱᱟᱜᱼᱟ ᱟᱥᱲᱟ ᱦᱚᱸ ᱢᱮᱱᱟᱜ ᱜᱮᱭᱟ ᱟᱨ ᱚᱱᱠᱟᱱᱟᱜ ᱡᱟᱜᱟ ᱨᱮ ᱱᱚᱝᱠᱟ ᱪᱤᱛᱨᱚᱠᱟᱨ ᱟᱹᱰᱤ ᱜᱟᱱ ᱢᱮᱱᱟᱜ ᱠᱚᱣᱟ ᱟᱨ ᱪᱤᱛᱛᱨᱚᱠᱟᱨ ᱪᱤᱫ ᱠᱟᱛᱮ ᱪᱤᱛᱛᱨᱚ ᱵᱮᱱᱟᱣ ᱠᱟᱛᱮ ᱡᱟᱦᱟᱸ ᱯᱨᱳᱜᱨᱟᱢ ᱦᱩᱭᱩᱜᱼᱟ ᱡᱟᱦᱟᱸ ᱴᱷᱮᱱ ᱚᱸᱰᱮ ᱠᱚ ᱤᱫᱤᱭᱟ ᱯᱷᱮᱨ ᱵᱮᱱᱟᱣ ᱟᱠᱚ ᱥᱠᱩᱞ ᱨᱮ ᱦᱚᱸ ᱵᱷᱤᱛᱨᱤ ᱪᱤᱛᱛᱨᱚ ᱠᱚ ᱵᱮᱱᱟᱣ ᱦᱚᱪᱚᱣᱟᱜᱼᱟ ᱠᱚᱞᱮᱡᱽ ᱨᱮ ᱦᱚᱸ ᱚᱸᱰᱮ ᱪᱤᱛᱛᱨᱚ ᱵᱮᱱᱟᱣ ᱠᱟᱛᱮ ᱠᱚ ᱥᱟᱴᱟᱣ ᱠᱟᱜᱼᱟ ᱟᱨ ᱚᱱᱠᱟ ᱞᱮᱠᱟᱛᱮ ᱱᱤᱛᱚᱜ ᱫᱚ ᱪᱤᱛᱛᱨᱚᱠᱟᱨ ᱟᱹᱰᱤ ᱜᱮᱠᱚ ᱞᱟᱦᱟ ᱤᱫᱤ ᱟᱠᱟᱱᱟ ᱟᱨ ᱠᱚ ᱞᱟᱦᱟ ᱤᱫᱤᱜ ᱠᱟᱱᱟ ᱟᱨ ᱦᱟᱹᱡᱩᱜ ᱠᱟᱱ ᱫᱤᱱ ᱨᱮ ᱩᱱᱠᱩ ᱟᱠᱚᱣᱟᱜ ᱯᱷᱟᱭᱫᱟ ᱠᱚ ᱧᱟᱢ ᱫᱟᱲᱮᱭᱟᱜᱼᱟ ᱚᱱᱟ ᱪᱤᱛᱛᱨᱚ ᱵᱮᱱᱟᱣ ᱞᱟᱹᱜᱤᱫ ᱚᱱᱠᱟ ᱞᱮᱠᱟ ᱵᱚᱞᱮ ᱟᱞᱮ ᱫᱤᱥᱚᱢ ᱨᱮ ᱦᱚᱸ ᱪᱤᱛᱛᱨᱚᱠᱟᱨ ᱨᱮᱱᱟᱜ ᱠᱟᱹᱢᱤ ᱫᱚ ᱵᱟᱹᱱᱩᱜ ᱠᱟᱫᱟ ᱟᱹᱰᱤ ᱞᱮᱠᱟᱱ ᱪᱤᱛᱛᱨᱚᱠᱟᱨ ᱜᱮ ᱢᱮᱱᱟᱜ ᱠᱚᱣᱟ